ᱯᱚᱱᱮᱨᱳᱭ ᱟᱜᱚᱥᱴ ᱯᱷᱩᱨᱜᱟᱹᱞ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱢᱟᱹᱡᱷᱤ ᱨᱟᱢᱫᱟᱥ ᱴᱩᱰᱩ ᱡᱟᱱᱟᱢ ᱢᱟᱦᱟ ᱫᱚᱥᱨᱟ ᱚᱠᱴᱳᱵᱚᱨ ᱥᱟᱨᱚᱫᱟ ᱯᱨᱚᱥᱟᱫᱽ ᱠᱤᱥᱠᱩ ᱩᱱᱤᱥᱥᱚ ᱩᱱᱛᱨᱤᱥ ᱥᱟᱞ ᱫᱚᱥᱮᱭ ᱯᱷᱮᱵᱨᱩᱣᱟᱨᱤ ᱡᱚᱱᱢᱚ ᱢᱟᱦᱟ ᱯᱟᱣᱩᱞ ᱡᱩᱡᱷᱟᱹᱨ ᱥᱚᱨᱮᱱ ᱟᱜ ᱡᱟᱱᱟᱢ ᱢᱟᱦᱟ ᱟᱴᱷᱮᱨᱳᱥᱚ ᱵᱤᱨᱟᱱᱚᱵᱽᱵᱳᱭ ᱥᱟᱞᱨᱮ ᱩᱱᱤᱥᱮ ᱰᱤᱥᱮᱢᱵᱚᱨ